ᱟᱹᱞᱤᱧ ᱰᱟᱠᱛᱚᱨᱞᱤᱧ ᱞᱟᱹᱭᱮᱫ ᱛᱟᱦᱮᱱ ᱦᱮᱸ ᱱᱚᱣᱟ ᱟᱹᱞᱤᱧ ᱵᱟᱲᱟᱭ ᱥᱟᱱᱟᱭᱮᱫ ᱞᱤᱧᱟ ᱟᱯᱮ ᱚᱱᱛᱮ ᱨᱮ ᱥᱩᱨ ᱠᱚᱨᱮᱜ ᱰᱟᱠᱛᱚᱨ ᱠᱷᱟᱱᱟ ᱠᱚ ᱢᱮᱱᱟᱜᱼᱟ ᱠᱤ ᱟᱫᱚ ᱰᱟᱠᱛᱚᱨ ᱨᱟᱱ ᱠᱚᱫᱚ ᱵᱟᱯᱮ ᱡᱚᱢᱮᱜᱼᱟ ᱦᱳᱭ ᱮᱱᱠᱷᱟᱱ ᱫᱚ ᱚᱱᱟ ᱜᱟᱹᱰᱤ ᱠᱚᱨᱮᱜᱟᱱ ᱥᱩᱵᱤᱫᱟ ᱫᱚ ᱢᱮᱱᱟᱜᱼᱟ ᱪᱮ ᱵᱟᱝᱟ ᱦᱤᱡᱩᱜ ᱥᱮᱱᱚᱜ ᱵᱟᱠᱷᱨᱟ ᱟᱫᱚᱢ ᱮᱱᱠᱷᱟᱱ ᱥᱚᱨᱠᱟᱨ ᱠᱚᱴᱷᱮᱱ ᱵᱟᱯᱮ ᱨᱟᱜ ᱦᱚᱢᱚᱨ ᱧᱚᱜᱮ ᱟ ᱟᱞᱮ ᱥᱩᱨ ᱨᱮ ᱰᱟᱠᱛᱟᱨ ᱠᱷᱟᱱᱟ ᱵᱟᱝᱠᱷᱟᱱ ᱢᱤᱱᱤ ᱦᱚᱥᱯᱤᱴᱟᱞ ᱠᱚ ᱵᱮᱱᱟᱜ ᱢᱟ ᱢᱮᱱᱛᱮᱫ ᱚᱥᱩᱵᱤᱫᱷᱟ ᱫᱚ ᱚᱱᱠᱟ ᱢᱮᱱᱟᱜ ᱜᱮᱭᱟ ᱟᱫᱚ ᱚᱱᱮ ᱰᱟᱠᱛᱚᱨ ᱠᱷᱟᱱᱟ ᱜᱮ ᱥᱟᱺᱜᱤᱧ ᱨᱮ ᱱᱟᱥᱮ ᱱᱟᱜ ᱛᱟᱦᱮᱱᱟ ᱵᱟᱠᱷᱟᱱ ᱡᱟᱦᱟᱸ ᱱᱟᱦᱟᱜ ᱨᱩᱣᱟᱹᱜ ᱟᱢ ᱨᱟᱵᱟᱝ ᱜᱚᱜᱼᱟᱢ ᱨᱟᱱ ᱠᱚᱫᱚ ᱤᱱᱠᱟᱹ ᱯᱷᱤᱨᱤ ᱛᱮᱜᱮ ᱧᱟᱢᱚᱜ ᱠᱟᱱᱟ ᱦᱩᱱᱟᱹᱝ ᱯᱩᱭᱥᱟᱹ ᱯᱩᱭᱥᱟᱹ ᱴᱟᱠᱟ ᱯᱩᱭᱥᱟᱹ ᱠᱚᱫᱚ ᱵᱟᱭ ᱫᱚᱨᱠᱟᱨᱚᱜ ᱠᱟᱱᱟ ᱦᱳᱭ ᱮᱱᱠᱷᱟᱱ ᱦᱩᱱᱟᱹᱝ ᱟᱫᱚ ᱚᱱᱟ ᱠᱚ ᱥᱩᱵᱤᱫᱷᱟ ᱠᱚᱫᱚ ᱟᱯᱮ ᱫᱚ ᱵᱟᱯᱮ ᱧᱟᱢ ᱫᱟᱲᱮᱭᱟᱜ ᱠᱟᱱᱟ ᱚᱱᱟᱢᱟ ᱦᱩᱱᱟᱹᱝ ᱨᱟᱱ ᱠᱚᱧ ᱨᱟᱱ ᱠᱚ ᱧᱟᱢᱚᱜᱼᱟ ᱦᱩᱱᱟᱹᱝ ᱡᱟᱦᱟᱸ ᱱᱤᱛᱳᱜ ᱢᱮᱰᱤ ᱥᱴᱳᱨ ᱠᱚᱨᱮᱜ ᱧᱟᱢᱚᱜ ᱠᱟᱱᱟ ᱚᱭᱮᱴ ᱢᱮᱴ ᱢᱤᱫᱴᱟᱝ ᱢᱚᱞᱚᱢᱮᱢ ᱚᱱᱟ ᱫᱚ ᱥᱚᱜᱮ ᱥᱚᱝ ᱚᱱᱟ ᱫᱚ ᱵᱤᱞᱤ ᱦᱚᱸ ᱵᱟᱭ ᱵᱤᱞᱤᱜᱼᱟ ᱚᱱᱟ ᱫᱚ ᱟᱹᱰᱤ ᱞᱟᱸᱜᱮ ᱜᱮ ᱨᱚᱦᱚᱲᱚᱜᱼᱟ ᱚᱱᱮ ᱚᱱᱟ ᱠᱚᱯᱮ ᱞᱟᱜᱟᱣ ᱠᱷᱟᱱ ᱫᱚ ᱟᱨ ᱱᱚᱣᱟ ᱛᱮᱫᱚ ᱞᱟᱸᱜᱮ ᱫᱚ ᱵᱟᱭ ᱨᱚᱦᱚᱜᱲᱚᱜᱼᱟ ᱥᱮ ᱯᱩᱨᱩ ᱥᱟᱠᱟᱢ ᱪᱮ ᱪᱮᱫ ᱠᱚᱯᱮ ᱞᱟᱜᱟᱣᱮᱜᱼᱟ ᱚᱱᱟ ᱫᱚ ᱦᱳᱭ ᱟᱫᱚ ᱚᱱᱟ ᱰᱟᱠᱛᱚᱨ ᱠᱷᱟᱱᱟ ᱨᱮᱢᱟ ᱦᱩᱱᱟᱹᱝ ᱧᱟᱢᱚᱜ ᱜᱮᱭᱟ ᱥᱩᱵᱤᱫᱷᱟ ᱠᱚᱢᱟ ᱡᱚᱛᱚᱣᱟᱜ ᱜᱮ ᱡᱟᱦᱟᱱᱟᱜ ᱱᱚᱣᱟ ᱨᱩᱣᱟᱹ ᱜᱚᱫᱚᱜ ᱟᱢ ᱥᱚᱝᱜᱮ ᱥᱚᱝ ᱢᱮᱰᱤᱥᱤᱱ ᱠᱚ ᱥᱩᱵᱤᱫᱷᱟ ᱢᱮᱱᱟᱜ ᱜᱮᱭᱟ ᱟᱫᱚ ᱚᱱᱮ ᱥᱟᱺᱜᱤᱧ ᱧᱚᱜ ᱮᱱᱟᱯᱮ ᱥᱟᱺᱜᱤᱧ ᱜᱮ ᱮᱱᱮ ᱤᱱᱟᱹ ᱜᱮ ᱱᱟᱥᱮᱱᱟᱜ ᱫᱩᱠ ᱨᱮᱭᱟᱜ ᱠᱟᱛᱷᱟ ᱫᱚ

ᱦᱳᱭ ᱟᱫᱚ ᱚᱱᱟ ᱜᱮ ᱱᱟᱦᱟᱜ ᱱᱤᱛᱳᱜ ᱫᱚ ᱥᱚᱨᱠᱟᱨᱮ ᱵᱚᱫᱚᱞᱮᱱᱟ ᱱᱟᱣᱟᱱᱤᱡ ᱥᱚᱨᱠᱟᱨ ᱩᱱᱤ ᱜᱮ ᱨᱟᱜ ᱦᱚᱢᱚᱨ ᱧᱚᱜ ᱟᱭ ᱯᱮ ᱮᱱᱠᱷᱟᱱ ᱫᱚ ᱱᱟᱥᱮᱱᱟ ᱜ ᱠᱤᱪᱷᱤ ᱨᱮᱦᱚᱸ ᱟᱯᱮ ᱯᱮ ᱩᱯᱠᱟᱨ ᱧᱚᱜᱚᱜᱼᱟ ᱥᱩᱨ ᱨᱮ ᱟᱨ ᱢᱤᱫᱴᱟᱝ ᱰᱟᱠᱛᱚᱨ ᱚᱲᱟᱜ ᱛᱮᱱᱟᱜ ᱵᱮᱱᱟᱣ ᱠᱷᱟᱱ ᱦᱩᱰᱤᱧ ᱦᱩᱰᱤᱧ ᱫᱷᱟᱨᱟᱣᱟᱜ ᱨᱮᱦᱚᱸ ᱢᱤᱱᱤ ᱥᱮᱱᱴᱟᱨ ᱞᱮᱠᱟ ᱦᱳᱭ ᱛᱚᱵᱮᱢᱟ ᱤᱱᱠᱟᱹ ᱜᱮ